ᱤᱧᱫᱚ

ᱯᱮᱱᱴᱤᱝ ᱠᱟᱨᱤᱜᱚᱨ ᱠᱟᱹᱱᱟᱹᱧ ᱛᱚ ᱱᱚᱣᱟ ᱤᱫᱤᱠᱟᱛᱮ ᱟᱞᱤᱧᱟᱜ ᱥᱩᱨᱥᱩᱯᱩᱨ ᱟᱹᱛᱩ ᱴᱚᱴᱷᱟ ᱠᱚᱨᱮ ᱡᱟᱦᱟᱸ ᱢᱟᱨᱟᱝ ᱢᱟᱨᱟᱝ ᱵᱤᱞᱰᱤᱝᱠᱚ ᱢᱮᱱᱟᱜᱼᱟ ᱛᱚ ᱚᱱᱟᱠᱚᱨᱮ ᱱᱚᱝᱠᱟᱱ ᱯᱮᱱᱴᱤᱝ ᱦᱚᱸᱞᱤᱝ ᱯᱮᱱᱴᱤᱝᱟ

ᱢᱤᱢᱤᱫᱴᱟᱝ ᱱᱚᱝᱠᱟ ᱤᱛᱩᱱ ᱟᱥᱲᱟᱠᱚ ᱢᱮᱱᱟᱜ ᱟᱠᱟᱫ ᱜᱮᱭᱟ ᱛᱚ ᱚᱱᱟ ᱵᱷᱤᱛ ᱯᱤᱸᱰᱟᱹ ᱠᱚᱨᱮ ᱦᱚᱸ ᱱᱚᱝᱠᱟ ᱟᱭᱢᱟ ᱯᱮᱱᱴᱤᱝ ᱪᱤᱛᱟᱹᱨ ᱠᱚᱦᱚᱸᱞᱤᱝ ᱵᱮᱱᱟᱣ ᱥᱚᱫᱚᱨᱮᱫᱟ ᱱᱚᱣᱟᱠᱚ ᱧᱮᱞ ᱠᱟᱛᱮ ᱫᱤᱥᱚᱢᱨᱮᱱ ᱟᱭᱢᱟᱦᱚᱲ ᱠᱚ ᱟᱹᱰᱤ ᱠᱩᱥᱤ ᱟᱨ ᱨᱟᱹᱥᱠᱟᱹᱠᱚ ᱵᱩᱡᱷᱟᱹᱣᱮᱫᱟ ᱡᱟᱦᱟᱸ ᱯᱷᱚᱲᱚᱨᱮ ᱱᱚᱣᱟ ᱪᱤᱛᱟᱹᱨ ᱠᱚᱫᱚ ᱟᱵᱚᱣᱟᱜ ᱢᱚᱱᱮ ᱡᱤᱣᱤᱨᱮ ᱠᱩᱥᱤ ᱨᱟᱹᱥᱠᱟᱹᱭ ᱥᱟᱨᱥᱟᱣ ᱚᱪᱚᱭᱟ ᱡᱟᱦᱟᱸ ᱯᱷᱚᱲᱚᱨᱮ ᱢᱤᱫᱵᱮᱲᱟ ᱫᱩᱠ ᱟᱠᱟᱱ ᱡᱤᱣᱤ ᱢᱚᱱᱮ ᱦᱚᱸᱭ ᱱᱚᱯᱩᱣᱟ ᱪᱤᱛᱟᱹᱨ ᱠᱚ ᱧᱮᱞ ᱠᱟᱛᱮᱫ ᱨᱟᱲᱮᱡᱚᱜ ᱛᱟᱵᱚᱱᱟ ᱱᱚᱣᱟ ᱤᱫᱤᱛᱮ ᱪᱤᱛᱟᱹᱨᱠᱚ ᱨᱮᱱᱟᱜ ᱫᱚ

ᱦᱩᱭᱩᱜ ᱛᱟᱵᱚᱱᱟ ᱱᱚᱝᱠᱟᱜᱮ ᱟᱞᱤᱧᱟᱜ ᱪᱤᱛᱟᱹᱨ ᱫᱚ ᱟᱭᱢᱟᱛᱮ ᱟᱭᱢᱟ ᱧᱮᱞ ᱠᱟᱛᱮ ᱟᱞᱤᱝ ᱟᱰᱤᱠᱚ ᱠᱩᱥᱤᱭᱟᱞᱤᱧᱟ ᱟᱰᱤᱠᱚ ᱥᱟᱨᱦᱟᱣ ᱞᱤᱧᱟ ᱡᱟᱦᱟᱸ ᱯᱷᱚᱲᱚᱨᱮ ᱱᱚᱣᱟ ᱟᱞᱤᱧᱟᱜ ᱟᱹᱛᱩ ᱴᱚᱴᱷᱟ ᱥᱩᱨ ᱠᱚᱨᱮ ᱫᱚ ᱟᱞᱤᱧᱟᱜ ᱧᱩᱛᱩᱢ ᱜᱮᱠᱚ ᱪᱤᱛᱟᱹᱨ ᱞᱟᱹᱜᱤᱫ ᱛᱮᱫᱚᱠᱚ

ᱟᱨᱠᱚ ᱧᱩᱢ ᱫᱚᱦᱚ ᱞᱤᱧᱟ ᱱᱚᱝᱠᱟ ᱤᱫᱤ ᱠᱟᱛᱮᱫ ᱟᱞᱤᱧ ᱨᱮᱱ ᱟᱨᱦᱚᱸ ᱟᱭᱢᱟ ᱠᱟᱹᱢᱤᱭᱟᱹ ᱠᱚᱦᱚᱸ ᱢᱮᱱᱟᱜ ᱟᱠᱟᱫ ᱠᱚᱣᱟ ᱩᱱᱠᱩ ᱠᱚᱦᱚᱸ ᱟᱹᱭᱩᱨ ᱩᱥᱠᱩᱨ ᱨᱮᱱ ᱟᱞᱤᱧᱟᱜ ᱫᱤᱥᱦᱩᱫᱤᱥ ᱦᱚᱨ ᱛᱮᱠᱚ ᱥᱮᱱᱚᱜ ᱠᱟᱱᱟ ᱱᱩᱠᱩ ᱦᱚᱸ ᱟᱭᱢᱟ ᱪᱤᱛᱟᱹᱨᱤᱭᱟᱹ ᱢᱮᱱᱛᱮ ᱢᱤᱢᱤᱴᱟᱝ ᱠᱚ ᱵᱮᱱᱟᱜ ᱠᱟᱱᱟ ᱩᱱᱠᱩᱦᱚᱸ ᱟᱞᱤᱧᱠᱚ ᱧᱩᱢᱮᱫ ᱞᱤᱧᱟ ᱥᱟᱶᱛᱮ ᱟᱞᱤᱧᱟᱜ ᱩᱥᱠᱩᱨᱛᱮ ᱩᱱᱠᱩ ᱦᱚᱸᱠᱚ ᱩᱥᱠᱩᱨ ᱨᱟᱠᱟᱵ ᱛᱚᱨᱟᱜ ᱠᱟᱱᱟ ᱱᱚᱝᱠᱟᱜᱮ ᱟᱭᱢᱟᱠᱮ ᱟᱭᱢᱟ ᱪᱤᱛᱟᱹᱨ ᱵᱮᱱᱟᱣᱨᱮ ᱟᱞᱤᱧ ᱫᱚ ᱱᱤᱛᱳᱜ ᱦᱚᱸ ᱢᱮᱱᱟᱜ ᱟᱠᱟᱫ ᱞᱤᱧ ᱜᱮᱭᱟ